ᱠᱤᱪᱷᱩ ᱥᱮᱨᱢᱟ ᱢᱟᱲᱟᱝ ᱨᱮᱱᱟᱜ ᱢᱟᱨᱮ ᱢᱳᱵᱟᱭᱤᱞ ᱟᱨ ᱱᱟᱦᱟᱜ ᱥᱢᱟᱨᱴ ᱯᱷᱳᱱ ᱢᱩᱫᱽᱨᱮ ᱟᱹᱰᱤᱜᱟᱱ ᱜᱮ ᱯᱷᱟᱨᱟᱠ ᱢᱮᱱᱟᱜᱼᱟ ᱪᱮᱫᱟᱜ ᱥᱮ ᱠᱤᱪᱷᱩ ᱥᱮᱨᱢᱟ ᱢᱟᱲᱟᱝ ᱟᱵᱚ ᱡᱟᱦᱟᱸ ᱢᱳᱵᱟᱭᱤᱞ ᱵᱚᱱ ᱵᱮᱵᱚᱦᱟᱨᱮᱫ ᱛᱟᱦᱮᱱ ᱫᱚ ᱚᱱᱟ ᱢᱳᱵᱟᱭᱤᱞ ᱨᱮᱫᱚ ᱜᱟᱞᱢᱟᱨᱟᱣ ᱥᱮ ᱮᱥᱮᱢᱮᱥ ᱪᱷᱟᱲᱟ ᱟᱨ ᱡᱟᱦᱟᱱ ᱥᱩᱵᱤᱫᱷᱟᱜᱮ ᱵᱟᱝ ᱛᱟᱦᱮᱸ ᱠᱟᱱᱟ ᱢᱮᱱᱠᱷᱟᱱ ᱱᱟᱦᱟᱜ ᱡᱟᱦᱟᱸ ᱥᱢᱟᱨᱴ ᱯᱷᱳᱱ ᱟᱵᱚ ᱵᱚᱱ ᱵᱮᱵᱚᱦᱟᱨᱮᱫ ᱫᱚ ᱚᱱᱟ ᱫᱚ ᱢᱚᱱᱮᱭ ᱫᱟᱵᱚᱱ ᱡᱮ ᱟᱵᱚᱣᱟᱜ ᱛᱤ ᱨᱮᱜᱮ ᱜᱚᱴᱟ ᱵᱤᱥᱥᱚ ᱡᱮᱢᱚᱱ ᱵᱚᱱ ᱧᱟᱢ ᱠᱮᱫ ᱞᱮᱠᱟ ᱪᱮᱫᱟᱜ ᱥᱮ ᱟᱵᱚ ᱱᱚᱣᱟ ᱱᱟᱦᱟᱜ ᱥᱢᱟᱨᱴ ᱯᱷᱳᱱ ᱛᱟᱞᱟᱛᱮ ᱜᱩᱜᱩᱞ ᱛᱟᱞᱟᱛᱮ ᱡᱟᱦᱟᱸ ᱜᱮᱵᱚᱱ ᱥᱟᱨᱪᱟ ᱚᱱᱟ ᱜᱮᱵᱚᱱ ᱧᱟᱢᱟ ᱱᱟᱣᱟ ᱡᱟᱭᱜᱟ ᱨᱮ ᱢᱤᱫ ᱡᱟᱭᱜᱟ ᱠᱷᱚᱱ ᱢᱤᱫ ᱡᱟᱭᱜᱟ ᱛᱮ ᱚᱠᱟ ᱞᱮᱠᱟ ᱛᱮᱵᱚᱱ ᱪᱟᱞᱟᱜᱼᱟ ᱚᱱᱟ ᱜᱩᱜᱩᱞ ᱢᱮᱯ ᱵᱚᱱ ᱚᱞ ᱞᱮᱠᱷᱟᱱ ᱜᱮ ᱟᱵᱚ ᱵᱚᱱ ᱵᱟᱰᱟᱭ ᱧᱟᱢ ᱫᱟᱲᱮᱭᱟᱜᱼᱟ ᱥᱟᱶᱛᱮ ᱨᱟᱹᱥᱠᱟᱹ ᱨᱚᱢᱚᱡᱽ ᱞᱟᱹᱜᱤᱫ ᱟᱵᱚ ᱥᱤᱨᱤᱧ ᱵᱚᱱ ᱟᱸᱡᱚᱢ ᱫᱟᱲᱮᱭᱟᱜᱼᱟ ᱱᱟᱱᱟ ᱦᱩᱱᱟᱹᱨ ᱵᱷᱤᱰᱭᱳ ᱠᱚᱵᱚᱱ ᱧᱮᱞ ᱫᱟᱲᱮᱭᱟᱜᱼᱟ ᱥᱟᱶᱼᱥᱟᱶᱛᱮᱱ ᱱᱚᱝᱠᱟᱱ ᱟᱭᱢᱟ ᱠᱟᱹᱢᱤ ᱠᱚ ᱢᱮᱱᱟᱜᱼᱟ ᱡᱟᱦᱟᱸ ᱫᱚ ᱚᱱᱞᱟᱭᱤᱱ ᱟᱵᱚ ᱠᱮᱯᱷᱮ ᱪᱟᱞᱟᱜ ᱦᱩᱭᱩᱜ ᱠᱟᱱ ᱛᱟᱵᱚᱱᱟ ᱚᱱᱟᱦᱚᱸ ᱪᱟᱞᱟᱜ ᱵᱟᱝ ᱞᱟᱹᱠᱛᱤ ᱢᱮᱱᱟᱜᱼᱟ ᱟᱵᱚ ᱥᱢᱟᱨᱴ ᱯᱷᱳᱱ ᱛᱟᱞᱟ ᱛᱮᱜᱮ ᱟᱯᱱᱟᱨ ᱛᱮᱜᱮ ᱵᱚᱱ ᱚᱱᱟ ᱠᱚᱵᱚᱱ ᱠᱚᱨᱟᱣ ᱫᱟᱲᱮᱭᱟᱜᱼᱟ ᱢᱮᱱᱠᱷᱟᱱ ᱠᱷᱚᱨᱪᱟ ᱡᱩᱫᱤ ᱵᱚᱱ ᱧᱮᱞ ᱠᱷᱟᱱ ᱱᱟᱦᱟᱜ ᱫᱚ ᱡᱮᱞᱮᱠᱟ ᱟᱵᱚ ᱛᱤ ᱨᱮᱜᱮ ᱡᱚᱛᱚ ᱵᱚᱱ ᱧᱟᱢᱫᱟ ᱟᱵᱚ ᱢᱳᱵᱟᱭᱤᱞ ᱛᱟᱞᱟ ᱛᱮᱜᱮ ᱥᱟᱱᱟᱢ ᱡᱤᱱᱤᱥ ᱵᱚᱱ ᱵᱟᱲᱟᱭ ᱧᱟᱢᱫᱟ ᱥᱮ ᱠᱷᱮᱛᱨᱮ ᱛᱮ ᱠᱷᱚᱨᱪᱟ ᱦᱚᱸ ᱟᱹᱰᱤ ᱡᱟᱹᱥᱛᱤ ᱜᱮᱭᱟ ᱟᱨ ᱤᱧ ᱪᱟᱸᱫᱳᱠᱤᱭᱟᱹ ᱛᱤᱱ ᱥᱚ ᱱᱤᱨᱟᱱᱳᱵᱽᱵᱳᱭ ᱴᱟᱠᱟ ᱨᱤᱪᱟᱨᱡᱽ ᱦᱩᱭᱩᱜ ᱛᱤᱧ ᱛᱮ ᱟᱨ ᱚᱱᱟ ᱨᱤᱪᱟᱨᱡᱽ ᱠᱷᱚᱱ ᱰᱮᱴᱟ ᱯᱮᱠ ᱞᱮᱠᱟᱛᱮ ᱤᱧ ᱫᱤᱱᱨᱮ ᱴᱩ ᱡᱤᱵᱤ ᱠᱟᱛᱮᱫ ᱰᱮᱴᱟ ᱯᱮᱠ ᱤᱧ ᱧᱟᱢᱟ ᱡᱚᱦᱟᱨ